ᱥᱟᱱᱟᱢᱟᱜ ᱥᱟᱶᱟᱨ ᱟᱨ ᱯᱷᱤᱴᱱᱮᱥ ᱞᱟᱹᱜᱤᱫ ᱯᱟᱭᱨᱟᱜ ᱨᱮᱭᱟᱜ ᱥᱩᱵᱤᱫᱟ ᱠᱚ ᱞᱟᱹᱜᱤᱫ ᱛᱮᱫᱚ ᱢᱤᱫᱴᱟᱹᱝ ᱯᱟᱭᱨᱟᱜ ᱞᱟᱹᱜᱤᱫ ᱟᱦᱟᱨᱵᱚᱱ ᱵᱮᱱᱟᱣᱟ ᱡᱟᱦᱟᱸ ᱫᱚ ᱥᱩᱭᱢᱤᱝ ᱯᱩᱞ ᱠᱚ ᱢᱮᱱᱟ ᱟᱨ ᱚᱸᱰᱮ ᱫᱤᱱᱟᱹᱢ ᱦᱤᱞᱳᱜ ᱥᱮᱱ ᱠᱟᱛᱮ ᱢᱤᱢᱤᱫ ᱜᱷᱟᱹᱲᱤᱠ ᱵᱚᱱ ᱯᱟᱭᱨᱟᱜᱢᱟ ᱮᱱᱠᱷᱟᱱ ᱦᱚᱲᱢᱚ ᱴᱷᱤᱠ ᱛᱟᱦᱮᱱᱟ ᱟᱨ ᱛᱤ ᱡᱟᱸᱜᱟ ᱦᱚᱸ ᱠᱮᱴᱮᱡ ᱛᱟᱦᱮᱱᱟ ᱠᱟᱹᱢᱤ ᱠᱚᱨᱮ ᱦᱚᱸᱢ ᱫᱟᱲᱮᱢ ᱵᱩᱡᱷᱟᱹᱣᱟ ᱟᱨ ᱯᱟᱭᱨᱟᱜ ᱦᱚᱸ ᱢᱤᱫᱴᱮᱡ ᱟᱹᱰᱤ ᱵᱷᱟᱹᱜᱤ ᱡᱤᱱᱤᱥ ᱠᱟᱱᱜᱮᱭᱟ ᱯᱟᱭᱨᱟᱛᱮ ᱦᱚᱲᱢᱚ ᱨᱮᱱᱟᱝ ᱵᱮᱭᱟᱢ ᱦᱚᱸ ᱦᱩᱭᱩᱜᱼᱟ ᱛᱤ ᱡᱟᱸᱜᱟ ᱞᱟᱲᱟᱣᱟᱛᱮᱭᱮᱢ ᱛᱟᱦᱮᱱ ᱠᱷᱟᱱ ᱚᱱᱟ ᱛᱮᱦᱚᱸ ᱛᱤ ᱡᱟᱸᱜᱟ ᱠᱮᱴᱮᱡ ᱛᱟᱦᱮᱱᱟ ᱢᱟᱱᱮ ᱥᱟᱸᱦᱮᱫ ᱨᱮ ᱡᱟᱦᱟᱸ ᱛᱤᱱᱟᱹᱜ ᱟᱢ ᱥᱟᱱᱵᱲᱟᱣᱮᱢ ᱫᱚᱦᱚ ᱫᱟᱲᱮᱭᱟᱜᱼᱟ ᱟᱨ ᱩᱱᱟᱹᱜ ᱜᱮ ᱵᱷᱟᱹᱜᱤᱭᱟ ᱡᱟᱦᱟᱸ ᱛᱤᱥ ᱱᱚᱝᱠᱟᱱ ᱚᱥᱚᱵᱤᱫᱟ ᱠᱚ ᱦᱤᱡᱩᱜ ᱡᱚᱠᱷᱚᱱᱮᱢ ᱡᱟᱸᱜᱮ ᱫᱟᱨᱟᱢ ᱫᱟᱲᱮᱭᱟᱜᱼᱟ